ᱦᱮᱸ ᱦᱮᱞᱳ ᱦᱮᱸ ᱚᱠᱚᱭᱮᱢ ᱞᱟᱹᱭᱮᱜᱼᱟ ᱟᱪᱪᱷᱟ ᱦᱮᱸ ᱞᱟᱹᱭᱢᱮ ᱢᱟ ᱪᱮᱢᱵᱟᱨ ᱛᱚ ᱤᱧᱫᱚ ᱥᱚᱯᱛᱟᱦᱚᱨᱮ ᱥᱟᱛ ᱫᱤᱱᱜᱮ ᱦᱟᱱᱰᱮ ᱱᱷᱟᱰᱮ ᱢᱮᱱᱟᱜ ᱠᱟᱜ ᱛᱤᱧᱟ ᱛᱳ ᱱᱚᱰᱮ ᱵᱟᱸᱠᱩᱲᱟᱨᱮᱢ ᱞᱟᱹᱭ ᱞᱮᱠᱷᱟᱱ ᱵᱟᱸᱠᱩᱲᱟ ᱨᱮᱦᱚᱸ ᱢᱮᱱᱟᱜ ᱠᱟᱜ ᱛᱤᱧᱟ ᱚᱱᱟ ᱫᱚ ᱥᱤᱸᱜᱮ ᱢᱟᱦᱟ ᱦᱤᱞᱟᱹᱜ ᱤᱧ ᱫᱩᱲᱩᱵᱟ ᱥᱮᱛᱟᱜ ᱥᱟᱛ ᱵᱟᱡᱟᱜ ᱠᱷᱚᱱ ᱢᱟᱡᱟᱨ ᱥᱟᱛᱴᱟ ᱵᱟᱡᱟᱜ ᱦᱟᱹᱵᱤᱡ ᱦᱮᱸ ᱥᱮᱛᱟᱜ ᱥᱟᱛᱴᱟ ᱠᱷᱚᱱ ᱟᱹᱭᱩᱵ ᱯᱟᱸᱪᱴᱟ ᱦᱟᱹᱵᱤᱡ ᱟᱪᱪᱷᱟ ᱛᱤᱱᱟᱹᱜ ᱫᱤᱱ ᱠᱷᱮᱢ ᱵᱩᱡᱷᱟᱹᱣ ᱮᱜᱼᱟ ᱟᱪᱪᱷᱟ ᱟᱪᱪᱷᱟ ᱨᱟᱱ ᱠᱚᱢ ᱟᱹᱜᱩ ᱠᱟᱜ ᱥᱮ ᱵᱟᱝ ᱛᱟᱦᱚᱞᱮ ᱟᱪᱪᱷᱟ ᱴᱷᱤᱠ ᱜᱮᱭᱟ ᱚᱱᱟ ᱫᱚ ᱠᱳᱱᱳ ᱚᱥᱩᱵᱤᱫᱷᱟ ᱵᱟᱹᱱᱩᱜᱼᱟ ᱢᱟᱲᱟᱝ ᱱᱚᱰᱮ ᱦᱤᱡᱩᱜ ᱢᱮ ᱛᱟᱦᱚᱞᱮ ᱤᱧ ᱥᱤᱸᱜᱮ ᱢᱟᱦᱟᱨᱤᱧ ᱫᱩᱲᱩᱵᱽ ᱠᱟᱱᱟ ᱦᱟᱜ ᱥᱮᱛᱟᱜ ᱥᱟᱛᱴᱟ ᱠᱷᱚᱱ ᱤᱱᱟᱹᱜ ᱛᱮ ᱦᱤᱡᱩᱜ ᱢᱮ ᱦᱟᱜ ᱟᱨ ᱫᱤᱭᱮ ᱯᱚᱨᱤᱠᱠᱷᱟ ᱱᱤᱨᱤᱠᱠᱷᱟ ᱦᱩᱭᱩᱜᱼᱟ ᱛᱟᱨᱯᱚᱨᱮ ᱦᱟᱜ ᱤᱧ ᱨᱟᱱ ᱠᱚᱨᱮᱱᱟᱜ ᱠᱟᱛᱷᱟ ᱫᱚᱧ ᱞᱟᱹᱭᱟᱢᱟ ᱦᱟᱜ ᱦᱮᱸ ᱚᱱᱟ ᱱᱤᱭᱮ ᱫᱚ ᱱᱤᱛᱚᱜ ᱫᱚ ᱠᱷᱩᱵ ᱮᱠᱴᱟ ᱥᱚᱢᱚᱥᱥᱟ ᱫᱚ ᱵᱟᱹᱱᱩᱜ ᱠᱟᱫᱟ ᱦᱟᱜ ᱱᱤᱛᱚᱜ ᱜᱮ ᱨᱟᱡᱽᱡᱚ ᱥᱚᱨᱠᱟᱨ ᱥᱟᱥᱛᱷᱚ ᱥᱟᱥᱛᱷᱤ ᱠᱟᱨᱰ ᱨᱮᱭᱟᱜ ᱢᱤᱫᱴᱮᱱ ᱯᱨᱚᱠᱚᱞᱯᱚ ᱪᱟᱹᱞᱩ ᱠᱟᱫᱟᱭ ᱡᱟᱦᱟ ᱛᱮᱫᱚ ᱨᱩᱜᱤ ᱠᱚ ᱨᱩᱣᱟᱹ ᱦᱟᱹᱥᱩ ᱚᱠᱛᱚ ᱚᱱᱟ ᱛᱮᱜᱮ ᱠᱚ ᱨᱟᱱ ᱢᱩᱨᱜᱟᱹᱱ ᱠᱚ ᱠᱤᱨᱤᱧ ᱫᱟᱲᱮᱭᱟᱜ ᱱᱚᱝᱠᱟᱱᱟᱜ ᱢᱮᱱᱟᱜ ᱠᱟᱫᱟ ᱥᱩᱵᱤᱫᱷᱟ ᱚᱱᱟ ᱫᱚ ᱠᱳᱱᱳ ᱚᱥᱩᱵᱤᱫᱷᱟ ᱵᱟᱝ ᱦᱩᱭᱩᱜᱼᱟ ᱱᱚᱣᱟ ᱫᱚᱦᱟᱜ ᱤᱧ ᱴᱷᱮᱱ ᱦᱮᱡ ᱞᱮᱱ ᱢᱮ ᱛᱟᱨᱯᱚᱨᱮ ᱫᱤᱭᱮ ᱤᱧ ᱠᱟᱹᱴᱤᱡ ᱤᱧ ᱧᱮᱞ ᱢᱮᱭᱟ ᱪᱮᱫ ᱞᱮᱠᱟ ᱚᱵᱚᱥᱛᱷᱟ ᱦᱮᱸ ᱛᱟᱨᱯᱚᱨ ᱫᱤᱭᱮ ᱚᱸᱰᱮ ᱠᱷᱚᱱ ᱡᱩᱫᱤ ᱪᱮᱫᱞᱮᱠᱟ ᱠᱷᱟᱱᱫᱚ ᱫᱚᱢᱮ ᱥᱤᱨᱭᱟᱥ ᱧᱚᱜ ᱠᱷᱟᱱ ᱱᱟᱨᱥᱤᱝ ᱦᱳᱢᱨᱮ ᱪᱟᱞᱟᱣ ᱞᱮᱱᱠᱷᱟᱱᱜᱮ ᱚᱸᱰᱮ ᱮᱰᱢᱤᱥᱚᱱ ᱠᱟᱛᱮᱜ ᱚᱱᱟ ᱠᱟᱨᱰ ᱫᱟᱨᱟᱭ ᱛᱮᱜᱮ ᱡᱚᱛᱚ ᱠᱤᱪᱷᱩ ᱦᱩᱭᱩᱜᱼᱟ ᱢᱟᱱᱮ ᱚᱲᱟᱜ ᱠᱷᱚᱱ ᱴᱟᱠᱟ ᱯᱚᱭᱥᱟ ᱫᱚ ᱵᱟᱝ ᱮᱢ ᱞᱟᱜᱟᱣᱚᱜᱼᱟ ᱦᱮᱸ ᱡᱚᱛᱚ ᱚᱸᱰᱮ ᱠᱷᱚᱱ ᱧᱮᱧᱮᱞ ᱦᱚᱲ ᱠᱚᱦᱚᱸ ᱦᱚᱥᱯᱤᱴᱟᱞ ᱨᱮᱱᱜᱮ ᱯᱩᱨᱟᱹ ᱫᱟᱭᱤᱛᱛᱚ ᱦᱟᱛᱟᱣ ᱟᱠᱚ ᱚᱲᱟᱜ ᱦᱚᱲ ᱚᱱᱟ ᱞᱟᱹᱜᱤᱫ ᱛᱮᱫᱚ ᱵᱟᱝ ᱠᱷᱤᱡᱽᱞᱟᱹᱣ ᱦᱩᱭᱩᱜᱼᱟ ᱟᱫᱚ ᱡᱟᱸᱦᱟᱭ ᱠᱚ ᱫᱚᱢᱮᱜᱮ ᱵᱮᱥᱛᱚ ᱛᱟᱦᱮ ᱠᱟᱱᱟ ᱩᱱᱠᱩ ᱠᱚᱫᱚ ᱡᱮᱢᱚᱱ ᱱᱚᱰᱮᱜᱮ ᱨᱩᱜᱤ ᱧᱮᱞ ᱞᱟᱹᱜᱤᱫᱛᱮ ᱦᱚᱲ ᱠᱚ ᱫᱚᱦᱚ ᱠᱚᱣᱟ ᱟᱨ ᱵᱟᱝᱠᱷᱟᱱ ᱫᱚ ᱮᱢᱱᱤ ᱛᱮᱢᱱᱤ ᱚᱲᱟᱜ ᱦᱚᱲ ᱠᱚ ᱛᱟᱦᱮᱱ ᱜᱮᱭᱟ ᱚᱱᱟ ᱨᱮᱭᱟᱝ ᱫᱚ ᱛᱟᱦᱮ ᱨᱮᱱᱟᱜ ᱵᱮᱵᱚᱥᱛᱷᱟ ᱦᱚᱸ ᱢᱮᱱᱟᱜ ᱠᱟᱫᱟ ᱟᱨ ᱱᱚᱰᱮ ᱟᱪᱪᱷᱟ ᱴᱷᱤᱠ ᱵᱟᱸᱠᱩᱲᱟᱨᱮ ᱤᱧ ᱮᱱᱦᱤᱞᱳᱜ ᱠᱷᱚᱱᱟᱜ ᱥᱤᱸᱜᱮ ᱢᱟᱦᱟ ᱦᱤᱞᱳᱜ ᱪᱮᱢᱵᱟᱨ ᱫᱩᱲᱩᱵᱽ ᱟᱹᱧ ᱮᱱᱦᱤᱞᱳᱜ ᱦᱤᱡᱩᱜ ᱢᱮ ᱛᱟᱦᱞᱮ ᱮᱱᱦᱤᱞᱳᱜ ᱤᱧ ᱞᱟᱹᱭ ᱟᱢᱟ ᱦᱟᱜ ᱵᱮᱥ ᱪᱮᱨᱦᱟ ᱧᱚᱜ ᱦᱮᱸ ᱦᱮᱸ ᱱᱤᱭᱟᱹ ᱱᱟᱢᱵᱟᱨ ᱨᱮᱢ ᱯᱷᱳᱱ ᱞᱮᱠᱷᱟᱱ ᱜᱮ ᱧᱟᱢᱚᱜᱼᱟ ᱟᱫᱚ ᱱᱚᱰᱮ ᱦᱮᱡ ᱠᱟᱛᱮᱜ ᱜᱮ ᱚᱱᱟ ᱠᱚᱫᱚ ᱧᱩᱛᱩᱢ ᱚᱞ ᱠᱚᱫᱚ ᱦᱩᱭᱩᱜᱼᱟ ᱞᱟᱦᱟ ᱠᱷᱚᱱ ᱫᱚᱦᱟᱜ ᱵᱟᱝ ᱠᱚᱨᱟᱣᱚᱜᱼᱟ ᱮᱱᱦᱤᱞᱳᱜ ᱥᱮᱛᱟᱜ ᱧᱚᱜᱨᱮ ᱦᱤᱡᱩᱜ ᱢᱮ ᱱᱟᱜ ᱠᱷᱟᱱ ᱦᱟᱜ

ᱦᱮᱸ ᱢᱟ ᱴᱷᱤᱠ ᱜᱮᱭᱟ ᱢᱟ